ᱦᱮᱞᱳ ᱱᱤᱭᱟᱹ ᱫᱚ ᱵᱮᱞᱰᱟᱝᱜᱟ ᱟᱹᱛᱩ ᱨᱮ ᱞᱟᱜᱟᱣ ᱟᱠᱟᱱᱟ ᱤᱧ ᱫᱚ ᱱᱚᱸᱰᱮ ᱜᱮ ᱥᱟᱺᱜᱤᱧ ᱠᱷᱚᱱ ᱜᱮ ᱱᱚᱸᱰᱮ ᱠᱚᱨᱵᱤᱞ ᱠᱷᱚᱱ ᱤᱧ ᱢᱮᱱ ᱮᱫᱟ ᱢᱮᱱᱫᱟᱹᱧ ᱪᱮᱫ ᱟᱵᱮᱱ ᱫᱚ ᱚᱸᱰᱮ ᱨᱮᱱ ᱢᱟᱺᱡᱷᱤ ᱵᱟᱵᱟ ᱠᱟᱱᱟ ᱵᱮᱱ ᱚᱻ ᱱᱟᱥᱮᱭᱟᱜ ᱠᱩᱠᱞᱤ ᱛᱟᱦᱮᱸᱠᱟᱱᱟ ᱟᱵᱮᱱ ᱴᱷᱚᱱ ᱞᱟᱹᱭ ᱮᱫᱟᱞᱤᱧ ᱡᱮ ᱱᱚᱸᱰᱮ ᱯᱚᱥᱪᱤᱢ ᱵᱚᱝᱜᱚ ᱥᱮ ᱡᱷᱟᱲᱠᱷᱚᱱᱰ ᱠᱚᱨᱮ ᱦᱚᱸ ᱱᱤᱛᱳᱜ ᱱᱤᱭᱟᱹ

ᱦᱩᱸ ᱦᱮᱸ ᱚᱱᱟ ᱜᱮ ᱞᱤᱧ ᱦᱮᱸ ᱚᱱᱟ ᱜᱮ ᱠᱩᱞᱤ ᱞᱟᱹᱜᱤᱫ ᱞᱤᱧ ᱯᱷᱳᱱ ᱮᱫᱟ ᱡᱮ ᱟᱵᱮᱱ ᱫᱚ ᱢᱟᱺᱡᱷᱤ ᱵᱟᱵᱟ ᱠᱟᱱᱟ ᱵᱮᱱ ᱞᱟᱹᱭ ᱫᱟᱲᱮᱭᱟᱜᱼᱟ ᱵᱮᱱ ᱟᱪᱪᱷᱟ ᱴᱷᱤᱠᱜᱮᱭᱟ ᱛᱟᱦᱚᱞᱮ